ᱠᱟᱹᱴᱤᱡ ᱠᱷᱚᱱ ᱜᱮ ᱪᱷᱚᱵᱤ ᱟᱸᱠᱟᱣ ᱯᱨᱚᱛᱤ ᱫᱚ ᱤᱧᱟᱹᱜ ᱟᱹᱰᱤ ᱜᱮ ᱡᱷᱩᱸᱠ ᱛᱟᱦᱮᱸ ᱠᱟᱱᱟ ᱟᱫᱚ ᱚᱝᱠᱟ ᱜᱮ ᱢᱤᱫᱴᱮᱱ ᱠᱚᱢᱯᱤᱴᱤᱥᱮᱱ ᱨᱮ ᱤᱧ ᱫᱚ ᱥᱤᱫᱩᱼᱠᱟᱹᱱᱩ ᱛᱟᱹᱠᱤᱱᱟᱜ ᱪᱷᱚᱵᱤᱧ ᱟᱸᱠᱟᱣ ᱞᱮᱜᱼᱟ ᱛᱚᱠᱷᱚᱱ ᱫᱚ ᱠᱞᱟᱥ ᱯᱷᱳᱨ ᱨᱤᱧ ᱯᱟᱲᱦᱟᱜ ᱠᱟᱱ ᱛᱟᱦᱮᱱᱚᱜᱼᱟ ᱟᱫᱚ ᱩᱝᱠᱤᱱ ᱵᱟᱵᱚᱫ ᱛᱮᱫᱚ ᱩᱱᱟᱹᱜ ᱠᱤᱪᱷᱩ ᱵᱟᱹᱧ ᱵᱟᱰᱟᱭ ᱠᱟᱱ ᱛᱟᱦᱮᱱᱚᱜᱼᱟ ᱯᱚᱨᱮ ᱡᱚᱠᱷᱚᱱᱤᱧ ᱦᱟᱨᱟ ᱵᱩᱨᱩᱭᱱᱟ ᱯᱚᱨᱮᱧ ᱵᱟᱰᱟᱭ ᱠᱮᱜᱼᱟ ᱱᱩᱝᱠᱤᱱ ᱫᱚ ᱟᱵᱚ ᱥᱟᱱᱛᱟᱲ ᱥᱚᱢᱟᱡᱽ ᱨᱮᱱ ᱯᱨᱚᱛᱷᱚᱢ ᱦᱩᱞᱜᱟᱹᱨᱭᱟᱹ ᱠᱤᱱ ᱛᱟᱦᱮᱸᱠᱟᱱᱟ ᱩᱝᱠᱤᱱ ᱫᱚ ᱵᱷᱚᱜᱽᱱᱟᱰᱤ ᱟᱹᱛᱩ ᱨᱮᱠᱤᱱ ᱡᱟᱱᱟᱢ ᱞᱮᱱᱟ ᱟᱨ ᱤᱝᱨᱮᱹᱡᱽ ᱴᱷᱮᱱᱠᱤᱱ ᱞᱟᱹᱲᱦᱟᱹᱭ ᱞᱮᱱᱟ ᱟᱵᱚᱣᱟᱜ ᱱᱤᱭᱟᱹ ᱫᱤᱥᱟᱹᱢ ᱨᱚᱠᱠᱷᱟᱭ ᱞᱟᱹᱜᱤᱫ ᱛᱮ